ᱡᱤᱞ ᱩᱛᱩ ᱦᱟᱹᱠᱩ ᱩᱛᱩ ᱯᱟᱛᱲᱟ ᱯᱤᱴᱷᱟᱹ ᱥᱩᱱᱩᱢ ᱯᱤᱴᱷᱟᱹ ᱠᱟᱴᱠᱚᱢ ᱥᱤᱯᱤ ᱥᱳᱲᱮ ᱨᱚᱠᱚᱡ ᱞᱮᱴᱚ ᱯᱩᱞᱤ ᱯᱤᱴᱷᱟᱹ ᱛᱟᱞᱤ ᱯᱤᱴᱷᱟᱹ ᱵᱤᱞᱤ ᱩᱛᱩ ᱢᱮᱨᱚᱢ ᱡᱤᱞ ᱥᱩᱠᱨᱤ ᱡᱤᱞ ᱩᱛᱩ ᱥᱤᱢ ᱡᱤᱞ ᱩᱛᱩ ᱯᱩᱞᱴᱤ ᱩᱛᱩ ᱫᱟᱹᱞ ᱩᱛᱩ ᱵᱤᱞᱤ ᱯᱤᱴᱷᱟᱹ ᱜᱮᱰᱮ ᱩᱛᱩ ᱜᱮᱰᱮ ᱡᱤᱞ ᱩᱛᱩ